ᱨᱤᱵᱤ ᱟᱱᱟᱜ ᱢᱤᱫ ᱴᱟᱝ ᱳᱣᱟᱨᱰ ᱵᱩᱠ ᱢᱮᱱᱟᱜᱼᱟ ᱡᱟᱦᱟᱸ ᱳᱣᱟᱨᱰ ᱵᱩᱠ ᱫᱚ ᱟᱹᱰᱤ ᱱᱟᱯᱟᱭ ᱜᱤᱫᱽᱨᱟᱹ ᱠᱚ ᱞᱟᱹᱜᱤᱫ ᱫᱚ ᱟᱹᱰᱤ ᱱᱟᱯᱟᱭ ᱜᱮᱭᱟ ᱚᱱᱟ ᱳᱣᱟᱨᱰ ᱵᱩᱠ ᱨᱮ ᱟᱭᱢᱟ ᱜᱟᱱ ᱳᱣᱟᱨᱰ ᱠᱚ ᱢᱮᱱᱟᱜᱼᱟ ᱡᱟᱦᱟᱸ ᱳᱣᱟᱨᱰ ᱫᱚ ᱠᱟᱹᱴᱤᱡ ᱜᱤᱫᱽᱨᱟᱹ ᱯᱚᱠᱠᱷᱮ ᱫᱚ ᱛᱟᱲᱟ ᱛᱟᱲᱤ ᱠᱚ ᱪᱮᱫᱟ ᱚᱱᱟ ᱢᱚᱫᱽᱫᱷᱮ ᱨᱮ ᱡᱮᱢᱚᱱ ᱯᱨᱚᱱᱟᱣᱩᱱ ᱠᱚ ᱢᱮᱱᱟᱜᱼᱟ ᱟᱨ ᱠᱤᱪᱷᱩ ᱱᱟᱣᱩᱱ ᱠᱚ ᱢᱮᱱᱟᱜᱼᱟ ᱚᱱᱟᱨᱮ ᱟᱨ ᱵᱤᱵᱷᱤᱱᱱᱚ ᱨᱚᱠᱚᱢ ᱢᱟᱱᱮ ᱥᱚᱵᱽᱫᱚ ᱨᱮᱱᱟᱜ ᱢᱟᱱᱮ ᱠᱚ ᱡᱮᱴᱟ ᱢᱮᱱᱟᱜᱼᱟ ᱟᱭᱢᱟ ᱠᱚ ᱪᱮᱫᱼᱟ ᱚᱱᱟ ᱥᱟᱶᱛᱮ ᱥᱟᱶᱛᱮ ᱠᱟᱹᱴᱤᱡ ᱠᱟᱹᱴᱤᱡ ᱴᱨᱟᱱᱥᱞᱮᱥᱚᱱ ᱠᱚᱨᱟᱣ ᱢᱮᱱᱟᱜᱼᱟ ᱚᱱᱟ ᱠᱚ ᱱᱚᱶᱟ ᱳᱣᱟᱨᱰ ᱵᱩᱠ ᱯᱟᱲᱦᱟᱣ ᱞᱮᱠᱷᱟᱱ ᱩᱱᱠᱩ ᱟᱹᱰᱤ ᱢᱚᱸᱡᱽ ᱠᱚ ᱟᱹᱭᱠᱟᱹᱣᱟ ᱟᱨ ᱟᱭᱢᱟ ᱱᱚᱶᱟ ᱤᱭᱟᱹ ᱵᱳᱭ ᱠᱷᱚᱱ ᱠᱚ ᱥᱚᱦᱚᱡᱽ ᱥᱚᱨᱚᱞ ᱛᱮᱠᱚ ᱪᱮᱫ ᱠᱮᱭᱟ